ᱟᱞᱮ ᱢᱟᱞᱫᱟ ᱡᱮᱞᱟ ᱨᱮᱱ ᱦᱚᱲ ᱵᱮᱥᱤᱨ ᱵᱷᱟᱜᱽ ᱦᱚᱲ ᱡᱤᱭᱚᱱ ᱠᱚ ᱠᱟᱴᱟᱣᱮᱫᱟ ᱢᱟᱱᱮ ᱪᱟᱹᱥᱤᱼᱵᱟᱹᱥᱤ ᱠᱟᱹᱢᱤ ᱠᱟᱛᱮᱫ ᱡᱮᱢᱚᱱ ᱱᱚᱸᱜᱼᱚᱭ ᱵᱚᱨᱥᱟ ᱡᱚᱠᱷᱚᱱ ᱦᱤᱡᱩᱜᱼᱟ ᱩᱱ ᱡᱚᱠᱷᱚᱱ ᱫᱚ ᱦᱩᱲᱩ ᱠᱚ ᱨᱚᱦᱚᱭᱟ ᱟᱨ ᱦᱩᱲᱩ ᱨᱚᱦᱚᱭ ᱯᱚᱨ ᱡᱟᱜᱮ ᱦᱟᱱᱛᱮ ᱱᱟᱛᱮ ᱢᱟᱱᱮ ᱱᱟᱞᱦᱟ ᱠᱟᱹᱢᱤ ᱠᱚᱠᱚ ᱪᱟᱞᱟᱜᱼᱟ ᱥᱮ ᱵᱟᱡᱟᱨ ᱠᱟᱹᱢᱤ ᱠᱚ ᱚᱱᱟ ᱯᱚᱨ ᱤᱱᱟᱹᱜ ᱛᱮᱜᱮ ᱠᱟᱹᱞᱤᱯᱩᱡᱟᱹ ᱯᱚᱨ ᱦᱩᱲᱩ ᱠᱚ ᱜᱮᱛᱼᱟ ᱦᱩᱲᱩ ᱠᱚ ᱜᱮᱛ ᱯᱚᱮ ᱫᱚ ᱦᱩᱲᱩ ᱠᱚ ᱛᱚᱞᱼᱟ ᱛᱚᱞ ᱯᱚᱨ ᱫᱚᱠᱚ ᱜᱮᱢᱮᱨᱟ ᱜᱮᱢᱮᱨ ᱯᱚᱨ ᱫᱚᱠᱚ ᱫᱟᱞᱟ ᱫᱟᱞ ᱯᱚᱨ ᱠᱚ ᱮᱣᱮᱨᱼᱟ ᱛᱟᱨᱯᱚᱨ ᱚᱱᱟ ᱠᱚ ᱥᱚᱝ ᱦᱟᱹᱴᱤᱧ ᱠᱟᱛᱮᱫ ᱚᱱᱟᱫᱚ ᱠᱚ ᱵᱷᱟᱜᱽᱼᱟ ᱚᱱᱟ ᱯᱚᱨ ᱚᱱᱟ ᱯᱚᱨ ᱪᱟᱥ ᱦᱩᱭᱩᱜᱼᱟ ᱟᱹᱞᱩ ᱟᱨ ᱟᱹᱞᱩ ᱴᱟᱹᱞᱩ ᱨᱟᱠᱟᱵ ᱠᱟᱛᱮᱫ ᱫᱚ ᱯᱟᱴ ᱠᱚ ᱮᱨᱟ ᱯᱟᱴ ᱴᱟᱴ ᱮᱨ ᱵᱟᱲᱟ ᱠᱟᱛᱮᱫ ᱫᱚ ᱩᱱᱠᱩ ᱫᱚ ᱥᱮᱨᱚᱠᱚᱢ ᱠᱮᱵᱷᱤᱴᱤ ᱵᱟᱝ ᱛᱟᱦᱮᱱᱟ ᱱᱟᱞᱦᱟ ᱠᱟᱹᱢᱤ ᱠᱚ ᱪᱟᱞᱟᱜᱼᱟ ᱚᱠᱚᱭ ᱫᱚ ᱵᱟᱡᱟᱨ ᱥᱮᱫ ᱚᱠᱚᱭ ᱫᱚ ᱟᱛᱳ ᱠᱚᱨᱮ ᱜᱮ ᱟᱨ ᱚᱱᱟ ᱠᱚ ᱠᱟᱹᱢᱤ ᱠᱟᱛᱮᱫ ᱜᱮ ᱟᱞᱮ ᱱᱤᱭᱟᱹ ᱠᱚᱨᱮᱱ ᱵᱮᱥᱤᱨ ᱵᱷᱟᱜᱽ ᱢᱟᱞᱫᱟ ᱡᱮᱞᱟ ᱨᱮᱱ ᱦᱚᱲ ᱫᱚ ᱡᱤᱭᱚᱱ ᱠᱚ ᱠᱟᱴᱟᱣᱟ